ᱵᱟᱸᱠᱩᱲᱟ ᱦᱚᱱᱚᱛ ᱨᱮᱱᱟᱜ ᱥᱚᱨᱮᱥ ᱛᱷᱟᱱᱤᱛ ᱢᱟᱦᱟ ᱠᱷᱮᱞᱚᱰ ᱠᱚ ᱚᱱᱟ ᱠᱚᱫᱚ ᱦᱩᱭᱩᱜ ᱠᱟᱱᱟ ᱯᱷᱩᱴᱵᱚᱞ ᱵᱷᱚᱞᱤᱵᱚᱞ ᱠᱨᱤᱠᱮᱴ ᱮᱢᱟᱱᱟᱜ ᱱᱚᱣᱟ ᱠᱷᱮᱞᱚᱰ ᱛᱟᱞᱟ ᱛᱮ ᱢᱤᱫ ᱦᱚᱲ ᱥᱟᱶ ᱟᱨ ᱢᱤᱫ ᱦᱚᱲ ᱥᱮ ᱥᱟᱸᱜᱮ ᱦᱚᱲ ᱠᱚ ᱛᱟᱞᱟ ᱨᱮ ᱢᱤᱫ ᱴᱮᱡ ᱥᱩᱯᱩᱨ ᱥᱟᱹᱜᱟ ᱭᱮ ᱛᱮᱭᱟᱨᱟ ᱱᱚᱣᱟ ᱠᱷᱮᱞᱚᱰ ᱛᱟᱞᱟ ᱛᱮ ᱢᱤᱫᱴᱮᱱ ᱠᱷᱮᱞᱚᱰᱤᱭᱟᱹᱣᱟᱜ ᱢᱚᱱᱮ ᱨᱮ ᱡᱟᱦᱟᱸ ᱩᱫᱽᱜᱟᱹᱣ ᱩᱭᱦᱟᱹᱨ ᱪᱤᱱᱛᱟ ᱚᱱᱟᱭ ᱥᱤᱨᱡᱟᱹᱣᱟ ᱦᱚᱲᱢᱚ ᱡᱤᱣᱤ ᱠᱚ ᱵᱮᱥ ᱛᱟᱦᱮᱱᱟ ᱠᱷᱮᱞᱚᱰ ᱛᱟᱞᱟ ᱛᱮᱜᱮ ᱱᱚᱣᱟ ᱠᱷᱮᱞᱚᱰ ᱜᱮ ᱢᱤᱫ ᱴᱮᱱ ᱱᱟᱣᱟ ᱡᱤᱭᱚᱱ ᱥᱮ ᱱᱟᱣᱟ ᱩᱢᱮᱨ ᱮ ᱛᱮᱭᱟᱨᱟ